ᱨᱟᱹᱥᱠᱟᱹᱣᱟᱱᱟᱜ ᱠᱟᱹᱢᱤ ᱠᱟᱹᱥᱱᱤ ᱫᱚ ᱦᱩᱭᱩᱜ ᱠᱟᱱᱟ ᱢᱮᱞᱟ ᱫᱟᱬᱟᱱ ᱥᱮ ᱡᱟᱦᱟᱸ ᱥᱮᱱ ᱥᱟᱺᱜᱤᱧ ᱥᱮᱱ ᱫᱟᱬᱟᱱᱤᱧ ᱥᱮᱱ ᱮᱱᱟ ᱥᱮ ᱡᱟᱦᱟᱱᱟᱜ ᱤᱧ ᱡᱚᱢᱮᱫᱟ ᱮᱢᱟᱱ ᱛᱮᱫ ᱠᱚ ᱟᱨ ᱥᱤᱱᱮᱢᱟ ᱥᱤᱱᱮᱢᱟ ᱯᱟᱨᱠ ᱟᱞᱮ ᱴᱷᱮᱱ ᱫᱚ ᱟᱭᱢᱟ ᱞᱮᱠᱟᱱ ᱢᱮᱱᱟᱜᱼᱟ ᱥᱤᱱᱮᱢᱟ ᱦᱚᱸ ᱢᱮᱱᱟᱜᱼᱟ ᱟᱨ ᱯᱟᱨᱠ ᱦᱚᱸ ᱟᱨ ᱱᱚᱸᱰᱮ ᱫᱚ ᱯᱟᱨᱠ ᱨᱮ ᱵᱚᱞᱚ ᱞᱟᱹᱜᱤᱫ ᱫᱚ ᱫᱚᱥ ᱴᱟᱠᱟ ᱠᱟᱛᱮᱫ ᱠᱟᱹᱣᱰᱤ ᱠᱚ ᱦᱟᱛᱟᱣᱟ ᱟᱨ ᱥᱤᱱᱮᱢᱟ ᱧᱮᱞᱮᱢ ᱵᱚᱞᱚ ᱞᱮᱱ ᱠᱷᱟᱱ ᱫᱚ ᱯᱚᱧᱪᱟᱥ ᱴᱟᱠᱟ ᱠᱟᱛᱮᱫ ᱠᱟᱹᱣᱰᱤ ᱠᱚ ᱦᱟᱛᱟᱣᱟ